ᱦᱟᱹᱠᱩ ᱥᱟᱵ ᱨᱮᱭᱟᱜ ᱠᱤᱪᱷᱩ ᱪᱮᱞᱮᱧᱡᱽ ᱫᱚ ᱱᱚᱣᱟ ᱠᱟᱱᱟ ᱡᱮ ᱠᱤᱪᱷᱩ ᱞᱮᱸᱧᱡᱮᱨ ᱴᱟᱭᱤᱯ ᱦᱟᱹᱠᱩ ᱩᱱᱠᱩ ᱠᱚᱫᱚ ᱵᱟᱹᱲᱛᱤ ᱫᱟᱜ ᱨᱮᱠᱚ ᱛᱟᱦᱮᱱᱟ ᱡᱟᱹᱥᱛᱤ ᱞᱚᱥᱚᱫ ᱨᱮᱠᱚ ᱵᱚᱞᱚ ᱠᱚᱜᱼᱟ ᱩᱱᱠᱩ ᱫᱚ ᱥᱟᱵ ᱠᱚᱴᱷᱤᱱ ᱜᱮᱭᱟ ᱟᱨ ᱡᱮᱢᱚᱱ ᱡᱮᱢᱚᱱ ᱡᱤᱭᱟᱹᱞ ᱢᱟᱝᱜᱽᱨᱤ ᱨᱩᱰᱜᱩ ᱜᱟᱹᱲᱟᱹᱭ ᱦᱮᱸ ᱟᱨ ᱛᱟᱪᱷᱟᱲᱟ ᱵᱟᱹᱲᱤᱡ ᱦᱚᱭ ᱦᱩᱫᱤᱥ ᱨᱮᱭᱟᱜ ᱥᱟᱱᱟᱢ ᱫᱟᱯᱨᱟᱢ ᱟᱠᱟᱱᱟ ᱵᱟᱹᱲᱤᱡ ᱦᱚᱭ ᱵᱷᱟᱱᱰᱳ ᱫᱚ ᱡᱟᱦᱟᱸ ᱥᱮᱫ ᱠᱷᱚᱡ ᱦᱤᱡᱩᱜ ᱡᱚᱠᱷᱚᱡ ᱧᱟᱯᱟᱢ ᱵᱟᱲᱟ ᱟᱠᱟᱱ ᱜᱮᱭᱟ ᱠᱟᱨᱚᱱ ᱚᱱᱠᱟ ᱱᱮᱛᱟᱨ ᱵᱳᱭᱥᱟᱠᱷ ᱢᱟᱥ ᱫᱚ ᱯᱚᱥᱪᱷᱤᱢ ᱥᱮᱫ ᱠᱷᱚᱡ ᱚᱠᱟᱞᱮ ᱦᱚᱴᱟᱛ ᱢᱮᱱᱛᱮ ᱨᱤᱢᱤᱞ ᱨᱟᱠᱟᱵ ᱠᱟᱛᱮᱫ ᱮ ᱫᱟᱜ ᱮᱢᱟᱱᱟ ᱩᱱ ᱥᱚᱢᱚᱭ ᱡᱟᱦᱟᱸ ᱥᱮᱫ ᱨᱮ ᱛᱟᱦᱮᱱ ᱠᱷᱟᱡ ᱩᱥᱟᱹᱨᱟᱛᱮ ᱵᱟᱝ ᱦᱮᱡ ᱞᱮᱱᱠᱷᱟᱡ ᱟᱹᱰᱤ ᱠᱟᱡᱟᱠᱮᱢ ᱢᱟᱱᱮ ᱚᱱᱛᱮ ᱨᱮᱢ ᱦᱚᱭ ᱩᱛᱷᱟᱹᱞ ᱯᱟᱛᱷᱟᱞ ᱪᱟᱵᱟᱜᱼᱟ ᱚᱲᱟᱜ ᱦᱮᱡ ᱥᱮᱴᱮᱨᱚᱜ ᱛᱮ ᱢᱩᱥᱠᱤᱞ ᱧᱚᱜ ᱜᱮᱭᱟ